ᱦᱳᱭ ᱜᱷᱟᱨᱚᱸᱡᱽ ᱨᱮᱭᱟᱜ ᱢᱮᱱᱟᱜᱼᱟ ᱡᱟᱦᱟᱸ ᱫᱚ ᱯᱤᱲᱦᱤ ᱪᱮᱛᱟᱱ ᱯᱤᱲᱦᱤ ᱦᱚᱸ ᱛᱟᱦᱮᱱ ᱜᱮᱭᱟ ᱥᱮ ᱦᱮᱡ ᱟᱠᱟᱱ ᱱᱤᱛᱚᱜ ᱦᱚᱸ ᱢᱮᱱᱟᱜ ᱜᱮᱭᱟ ᱟᱨ ᱛᱟᱦᱮᱱ ᱜᱮᱭᱟ ᱡᱮᱢᱚᱱ ᱵᱟᱦᱟ ᱥᱚᱦᱨᱟᱭ ᱨᱮ ᱯᱚᱨᱚᱵᱽ ᱯᱟᱹᱞᱤ ᱡᱤᱞ ᱯᱤᱴᱷᱟᱹ ᱞᱮᱴᱚ ᱮᱢᱟᱱ ᱛᱮ ᱵᱮᱱᱟᱣ ᱟᱵᱚᱱ ᱚᱱᱟᱫᱚ ᱯᱤᱲᱦᱤ ᱪᱮᱛᱟᱱ ᱯᱤᱲᱦᱤ ᱛᱟᱦᱮᱱ ᱜᱮᱭᱟ